ᱜᱮᱥ ᱢᱟᱥᱴᱟᱨ ᱠᱟᱛᱷᱟᱣᱟᱢ ᱠᱟᱹᱱᱟᱹᱧ ᱠᱩᱥᱩᱢ ᱴᱤᱠᱨᱤ ᱨᱮ ᱛᱤᱧ ᱚᱲᱟᱜ ᱥᱚᱦᱨᱟᱭ ᱴᱩᱰᱩ ᱛᱚ ᱵᱟᱹᱨᱩᱰᱤ ᱨᱤᱧ ᱩᱪᱟᱹᱲ ᱟᱠᱟᱱᱟ ᱛᱚ ᱜᱮᱥ ᱫᱚ ᱵᱟᱹᱨᱩᱰᱤᱜᱮᱢ ᱤᱫᱤ ᱦᱚᱴᱚᱣ ᱟᱹᱧᱟᱹ ᱛᱟᱹᱠᱤ ᱠᱩᱥᱩᱢ ᱴᱤᱠᱨᱤ ᱠᱷᱚᱱ ᱫᱚᱧ ᱩᱪᱟᱹᱲ ᱮᱱᱟ ᱵᱟᱹᱨᱩᱰᱤ ᱨᱮ ᱚᱸᱰᱮ ᱫᱚ ᱥᱚᱵᱡᱤ ᱠᱚᱨᱮᱫ ᱤᱧ ᱵᱮᱯᱟᱨ ᱮᱫᱟ ᱚᱸᱰᱮ ᱜᱮᱧ ᱛᱟᱦᱮᱱᱟ ᱛᱚ ᱜᱮᱥ ᱫᱚ ᱚᱸᱰᱮ ᱜᱮᱢ ᱤᱫᱤ ᱦᱚᱴᱚᱣᱟᱹᱧᱟᱹ ᱟᱨ ᱡᱩᱫᱤ ᱵᱟᱝ ᱵᱚᱱ ᱧᱟᱯᱟᱢᱟ ᱛᱚ ᱯᱷᱳᱱ ᱛᱮᱢ ᱯᱟᱛᱟᱭᱤᱧᱟᱹ ᱤᱧᱟᱹᱜ ᱱᱟᱢᱵᱟᱨ ᱫᱚ ᱛᱤᱧ ᱛᱷᱤᱨᱤ ᱳᱣᱟᱱ ᱴᱩ ᱯᱷᱳᱨ ᱯᱷᱟᱭᱤᱵᱽ ᱯᱟᱸᱡᱟᱭᱤᱧᱟᱢ ᱢᱟ ᱛᱚᱵᱮ ᱤᱱᱟᱹᱜ ᱜᱮᱞᱟᱝ ᱠᱟᱛᱷᱟᱭᱮᱫᱟ ᱛᱚᱵᱮᱧ ᱫᱚᱦᱚ ᱠᱟᱜ ᱠᱟᱱᱟ